ᱤᱧ ᱫᱚ ᱵᱟᱜᱣᱟᱱ ᱫᱟᱨᱮᱧ ᱞᱟᱜᱟᱣ ᱠᱮᱫᱟ ᱯᱚᱨᱛᱷᱚᱢ ᱫᱚ ᱦᱚᱲᱟᱜ ᱤᱧ ᱧᱮᱞ ᱠᱮᱫᱛᱮ ᱱᱚᱜᱼᱚᱸᱭ ᱟᱹᱰᱤ ᱟᱸᱴ ᱦᱩᱭᱩᱜ ᱠᱟᱱ ᱛᱟᱠᱚᱣᱟ ᱟᱨ ᱱᱚᱜᱼᱚᱸᱭ ᱡᱚᱜ ᱠᱟᱱ ᱛᱟᱠᱚᱣᱟ ᱯᱚᱨᱛᱷᱚᱢ ᱫᱚ ᱧᱮᱞ ᱠᱮᱫ ᱛᱟᱠᱚᱣᱟ ᱩᱞ ᱵᱟᱜᱟᱱ ᱠᱚ ᱨᱚᱦᱚᱭ ᱠᱮᱫᱟ ᱩᱱᱠᱩᱣᱟᱜ ᱫᱚ ᱟᱹᱰᱤ ᱢᱚᱡᱽ ᱠᱟᱹᱴᱤᱡ ᱠᱷᱚᱡ ᱫᱟᱨᱮᱭᱮᱱᱛᱮ ᱞᱟᱹᱴᱩᱭᱮᱱᱛᱮ ᱚᱱᱜᱼᱚᱸᱭ ᱟᱹᱰᱤ ᱢᱚᱡᱽ ᱡᱚᱭᱮᱢᱱᱟ ᱡᱚᱭᱮᱱᱛᱮ ᱵᱤᱞᱤᱭᱮᱱᱛᱮ ᱱᱚᱜᱼᱚᱸᱭ ᱵᱟᱡᱟᱨ ᱠᱚ ᱤᱫᱤ ᱠᱮᱫᱟ ᱱᱚᱜᱼᱚᱸᱭ ᱟᱹᱰᱤ ᱟᱭᱢᱟ ᱟᱭᱢᱟ ᱫᱚᱨᱚᱜ ᱠᱟᱱᱟ ᱩᱞ ᱡᱚ ᱦᱚᱸ ᱱᱚᱜᱼᱚᱸᱭ ᱵᱤᱞᱤ ᱞᱮᱱᱠᱷᱟᱡ ᱫᱚ ᱱᱚᱜᱼᱚᱸᱭ ᱦᱟᱴ ᱨᱮᱦᱚᱱ ᱦᱟᱹᱴᱤᱭᱟᱹ ᱨᱮᱦᱚᱸ ᱱᱚᱜᱼᱚᱸᱭ ᱟᱹᱰᱤ ᱟᱭᱢᱟ ᱠᱟᱡᱟᱠᱠᱚ ᱟᱹᱠᱨᱤᱧᱮᱫᱟ ᱟᱨ ᱱᱚᱜᱼᱚᱸᱭ ᱟᱭᱢᱟ ᱯᱷᱟᱭᱫᱟ ᱦᱩᱭᱩᱜ ᱠᱟᱱᱟ ᱚᱱᱟ ᱟᱹᱠᱷᱤᱨᱤᱧᱛᱮ ᱱᱚᱜᱼᱚᱸᱭ ᱟᱭᱢᱟ ᱟᱭᱢᱟ ᱯᱚᱭᱥᱟ ᱦᱩᱭᱩᱜ ᱠᱟᱱ ᱛᱟᱠᱚᱣᱟ ᱚᱱᱟ ᱤᱭᱟᱛᱮ ᱤᱧ ᱦᱚᱸ ᱱᱚᱜᱼᱚᱸᱭ ᱚᱠᱟᱢ ᱪᱟᱞᱟᱜᱼᱟ ᱠᱟᱹᱢᱤ ᱫᱤᱥᱚᱢ ᱫᱚ ᱚᱱᱟᱛᱮ ᱤᱧ ᱦᱚᱧ ᱢᱮᱱᱫᱟ ᱤᱧ ᱦᱚᱸ ᱱᱚᱜᱼᱚᱸᱭ ᱢᱤᱫᱴᱮᱱ ᱵᱟᱜᱣᱟᱱ ᱤᱧ ᱞᱟᱜᱟᱣᱟ ᱩᱞ ᱵᱟᱜᱟᱱ ᱤᱧ ᱞᱟᱜᱟᱣ ᱠᱮᱫᱛᱮ ᱱᱚᱜᱼᱚᱸᱭ ᱫᱟᱨᱮᱭᱮᱱᱟ ᱫᱟᱨᱮᱭᱮᱱ ᱛᱮ ᱱᱚᱜᱼᱚᱸᱭ ᱟᱹᱰᱤ ᱢᱚᱡᱽ ᱦᱩᱭᱱᱟ ᱮᱦᱚᱵᱛᱮ ᱢᱚᱡᱽ ᱛᱮ ᱞᱟᱦᱟ ᱨᱮᱫᱚᱧ ᱮᱴᱮᱫ ᱠᱮᱫᱟ ᱱᱚᱜᱼᱚᱸᱭ ᱮᱱᱛᱮᱫ ᱟᱵᱚ ᱦᱚᱲᱟᱜᱢᱟ ᱵᱟᱹᱱᱩᱜᱛᱮ ᱡᱟᱹᱥᱛᱤ ᱯᱚᱭᱥᱟ ᱴᱟᱠᱟᱢᱟ ᱱᱚᱜᱼᱚᱸᱭ ᱤᱭᱟᱹ ᱛᱟᱞᱮ ᱠᱚᱛᱮ ᱡᱷᱟᱹᱱᱴᱤ ᱠᱤᱫᱟᱹᱧ ᱱᱚᱜᱼᱚᱸᱭ ᱢᱟᱫ ᱠᱚᱛᱮᱧ ᱵᱟᱛᱟ ᱠᱮᱫᱛᱮ ᱡᱟ ᱚᱱᱟ ᱤᱭᱟᱹ ᱡᱷᱟᱹᱞᱤᱛᱮᱧ ᱡᱷᱟᱹᱞᱤ ᱠᱮᱫᱛᱮ ᱱᱚᱜᱼᱚᱸᱭ ᱨᱚᱦᱚᱭ ᱠᱤᱫᱟᱹᱧ ᱠᱟᱹᱴᱤᱡ ᱨᱮ ᱱᱚᱜᱼᱚᱸᱭ ᱟᱹᱰᱤ ᱟᱭᱢᱟ ᱫᱤᱱ ᱞᱟᱜᱟᱣ ᱮᱱᱟ ᱮᱱᱛᱮ ᱢᱚᱬᱮ ᱵᱚᱪᱷᱚᱨ ᱜᱟᱱ ᱞᱟᱜᱟᱣᱮᱱᱟ ᱦᱟᱨᱟᱜᱛᱮ ᱛᱟᱨᱯᱚᱨᱮ ᱡᱚᱜ ᱠᱟᱱᱟ ᱱᱚᱜᱼᱚᱸᱭ ᱡᱚᱭᱮᱱᱛᱮ ᱱᱚᱜᱼᱚᱸᱭ ᱵᱤᱞᱤᱭᱮᱱᱛᱮ ᱱᱚᱜᱼᱚᱸᱭ ᱱᱮᱛᱟᱨ ᱫᱚ ᱱᱚᱜᱼᱚᱸᱭ ᱱᱮᱛᱟᱨ ᱫᱚ ᱦᱚᱲ ᱴᱷᱮᱡ ᱟᱹᱠᱷᱨᱤᱧ ᱤᱧ ᱤᱫᱤ ᱠᱮᱫᱛᱮ ᱵᱟᱡᱟᱨ ᱨᱮ ᱟᱹᱰᱤ ᱟᱸᱴ ᱜᱮ ᱟᱹᱠᱷᱨᱤᱧ ᱮᱱᱟ ᱱᱚᱜᱼᱚᱸᱭ ᱥᱟᱹᱨᱤ ᱜᱮ ᱟᱭᱢᱟ ᱟᱭᱢᱟ ᱯᱷᱟᱭᱫᱟ ᱦᱩᱭᱩᱜ ᱠᱟᱱᱟ ᱫᱟᱢ ᱨᱟᱠᱟᱵᱚᱜ ᱠᱟᱱᱟ ᱩᱞ ᱨᱮᱭᱟᱜ ᱦᱚᱸ ᱚᱱᱟ ᱤᱭᱟᱹᱛᱮ ᱦᱚᱲ ᱠᱚ ᱠᱩᱞᱤᱭᱮᱫᱤᱧ ᱠᱟᱱᱟ ᱟᱢᱟᱭ ᱩᱞ ᱵᱟᱜᱟᱱ ᱮᱢ ᱞᱟᱜᱟᱣ ᱠᱮᱜ ᱟᱫᱚ ᱟᱹᱰᱤ ᱟᱸᱴ ᱜᱮ ᱟᱹᱠᱷᱨᱤᱧᱚᱜ ᱠᱟᱱ ᱩᱞᱢᱟ ᱱᱚᱜᱼᱚᱸᱭ ᱟᱭᱢᱟ ᱟᱭᱢᱟ ᱯᱷᱟᱭᱫᱟᱭᱮᱫ ᱠᱟᱱ ᱜᱮᱭᱟ ᱟᱫᱚᱧ ᱢᱮᱛᱟ ᱠᱚ ᱠᱟᱱᱟ ᱠᱟᱱᱟ ᱯᱷᱟᱭᱫᱟᱭᱮᱫ ᱠᱟᱱ ᱜᱤᱭᱟᱹᱧ ᱤᱧ ᱦᱚᱸ ᱚᱱᱠᱟ ᱜᱮ ᱟᱹᱰᱤ ᱦᱩᱫᱤᱥ ᱠᱟᱛᱮᱫ ᱞᱟᱜᱟᱣ ᱞᱮᱫᱟ ᱦᱚᱲᱟᱜ ᱧᱮᱞ ᱠᱟᱛᱮᱫ ᱜᱮ ᱤᱧ ᱦᱚᱸ ᱵᱟᱝ ᱞᱟᱜᱟᱣᱮᱫ ᱠᱷᱟᱱ ᱱᱚᱜᱼᱚᱸᱭ ᱪᱮᱫ ᱟᱵᱚ ᱦᱚᱲ ᱫᱚ ᱚᱠᱟ ᱵᱚᱱ ᱧᱮ ᱠᱟᱫᱟ ᱱᱚᱜᱼᱚᱸᱭ ᱠᱷᱟᱹᱞᱤ ᱠᱟᱹᱢᱤ ᱫᱤᱥᱚᱢ ᱵᱚᱱ ᱫᱟᱹᱲᱫᱟ ᱱᱚᱣᱟ ᱠᱚᱵᱚᱱ ᱞᱟᱜᱟᱣ ᱞᱮᱠᱷᱟᱡ ᱫᱚ ᱱᱚᱜᱼᱚᱸᱭ ᱟᱵᱚᱣᱟᱜ ᱯᱷᱟᱭᱫᱟ ᱦᱚᱸ ᱡᱟᱜᱮ ᱦᱩᱭᱩᱜᱼᱟ ᱵᱤᱫᱮᱥ ᱠᱟᱹᱢᱤᱢ ᱩᱰᱩᱝᱜᱼᱟ ᱟᱹᱰᱤ ᱟᱭᱢᱟ ᱫᱤᱱ ᱚᱸᱰᱮ ᱦᱚᱸ ᱯᱚᱭᱥᱟᱢ ᱧᱟᱢᱟ ᱵᱟᱢ ᱧᱟᱢᱟ ᱚᱲᱟᱜ ᱨᱮᱱ ᱵᱟᱹᱜᱤ ᱠᱟᱛᱮᱫ ᱱᱚᱜᱼᱚᱸᱭ ᱟᱨ ᱩᱞ ᱵᱟᱜᱟᱱᱮᱢ ᱞᱟᱜᱟᱣ ᱞᱮᱠᱷᱟᱡ ᱫᱚ ᱥᱮ ᱡᱟᱦᱟᱱᱟᱜ ᱵᱟᱜᱟᱱᱮᱢ ᱞᱟᱜᱟᱣ ᱞᱮᱠᱷᱟᱡ ᱫᱟᱨᱮ ᱵᱟᱜᱟᱱ ᱡᱟᱦᱟᱱᱟᱜ ᱜᱮ ᱠᱷᱟᱱᱴᱲᱟ ᱩᱞ ᱠᱚᱢ ᱞᱟᱜᱟᱣ ᱞᱮᱠᱷᱟᱡ ᱟᱹᱰᱤ ᱟᱭᱢᱟ ᱜᱮ ᱯᱷᱟᱭᱫᱟ ᱦᱩᱭᱩᱜᱼᱟ ᱚᱱᱟ ᱨᱮᱭᱟᱜ ᱫᱚ ᱡᱚᱼᱵᱟᱦᱟ ᱦᱚᱢ ᱧᱟᱢᱟ ᱟᱹᱰᱤ ᱢᱚᱡᱽᱜᱮ ᱱᱚᱜᱼᱚᱸᱭ ᱦᱩᱭ ᱞᱮᱱᱠᱷᱟᱡ ᱱᱚᱜᱼᱚᱸᱭ ᱮᱢ ᱟᱹᱠᱷᱨᱤᱧᱮᱢ ᱤᱫᱤᱭᱟ ᱵᱟᱡᱟᱨ ᱨᱮ ᱱᱚᱜᱼᱚᱸᱭ ᱟᱹᱰᱤ ᱟᱸᱴ ᱜᱮ ᱯᱚᱭᱥᱟ ᱦᱩᱭ ᱞᱮᱱᱠᱷᱟᱡ ᱚᱠᱟ ᱛᱮᱜᱮ ᱪᱟᱞᱟᱜ ᱵᱟᱝ ᱦᱩᱭᱩᱜ ᱛᱟᱢᱟ ᱟᱫᱚ ᱠᱚ ᱟᱫᱚ ᱚᱱᱟ ᱤᱭᱟᱹᱛᱮ ᱤᱧ ᱫᱚ ᱚᱱᱮᱧ ᱞᱟᱜᱟᱣ ᱠᱮᱫᱛᱮ ᱱᱚᱜᱼᱚᱸᱭ ᱤᱧ ᱦᱚᱸ ᱚᱱᱟᱛᱮ ᱱᱚᱣᱟ ᱠᱚᱜᱮᱧ ᱟᱹᱠᱷᱨᱤᱧ ᱵᱟᱲᱟᱭᱫᱟ ᱱᱮᱛᱟᱨ ᱫᱚ ᱩᱞ ᱵᱤᱞᱤᱜ ᱠᱟᱱᱛᱮ ᱩᱞ ᱤᱧ ᱟᱹᱠᱷᱨᱤᱧ ᱵᱟᱲᱟᱭᱫᱟ ᱯᱚᱭᱥᱟ ᱠᱚ ᱦᱩᱭᱩᱜ ᱠᱟᱱᱟ ᱵᱟᱡᱟᱨ ᱨᱮᱦᱚᱸ ᱱᱚᱜᱼᱚᱸᱭ ᱟᱹᱰᱤ ᱟᱸᱴ ᱜᱮ ᱟᱹᱠᱷᱨᱤᱧᱚᱜ ᱠᱟᱱᱟ ᱟᱨ ᱛᱷᱚᱲᱟ ᱫᱤᱱ ᱱᱟᱦᱟᱜ ᱠᱷᱟᱱᱴᱟᱲ ᱵᱤᱞᱤᱜᱼᱟ ᱠᱷᱟᱱᱴᱟᱲ ᱦᱟᱜ ᱟᱹᱠᱷᱨᱤᱧᱚᱜᱼᱟ ᱟᱵᱟᱨ ᱚᱱᱟ ᱦᱚᱸ ᱟᱹᱰᱤ ᱢᱚᱡ ᱜᱮ ᱦᱩᱭᱩᱜᱼᱟ ᱱᱟᱦᱟᱜ ᱚᱱᱟᱛᱮ ᱟᱹᱰᱤ ᱟᱸᱴ ᱜᱮ ᱱᱚᱜᱼᱚᱸᱭ ᱩᱞ ᱵᱟᱜᱟᱱ ᱠᱷᱟᱱᱴᱟᱲ ᱵᱟᱜᱟᱱ ᱫᱚ ᱞᱟᱜᱟᱣ ᱫᱚᱨᱠᱟᱨ ᱠᱟᱱ ᱜᱮᱭᱟ ᱱᱚᱜᱼᱚᱸᱭ ᱡᱟᱦᱟᱱᱟᱜ ᱜᱮᱢ ᱞᱟᱜᱟᱣᱟ ᱚᱱᱟ ᱫᱟᱨᱮ ᱡᱤᱱᱤᱥ ᱵᱚᱞᱮ ᱯᱷᱚᱞᱰᱚᱞ ᱡᱤᱱᱤᱥ ᱚᱱᱟ ᱫᱚ ᱟᱹᱰᱤ ᱯᱷᱟᱭᱫᱟ ᱜᱮᱢ ᱧᱟᱢᱟ ᱱᱚᱜᱼᱚᱸᱭ